ᱤᱧᱟᱹᱜ ᱪᱟᱥ ᱢᱮᱱᱟᱜ ᱟ ᱢᱮᱱᱠᱷᱟᱱ ᱫᱚ ᱤᱧᱫᱚ ᱥᱚᱵᱡᱤ ᱠᱩᱧ ᱪᱟᱥᱚᱜ ᱟ ᱟᱫᱚ ᱚᱱᱟ ᱪᱟᱥ ᱦᱩᱭ ᱯᱷᱚᱞᱚᱱ ᱵᱟᱲᱟ ᱠᱟᱛᱮᱜ ᱤᱧ ᱵᱟᱡᱟᱨ ᱨᱮ ᱟᱹᱠᱷᱨᱤᱧᱤᱧ ᱤᱫᱤᱭᱟ ᱡᱚᱠᱷᱚᱱᱤᱧ ᱧᱮᱞᱟ ᱤᱧ ᱥᱮ ᱮᱠᱫᱚᱢ ᱥᱤᱫᱷᱟᱹ ᱡᱟᱦᱟᱸᱭ ᱠᱩ ᱦᱟᱛᱟᱣᱮᱫᱟ ᱜᱨᱟᱦᱚᱠ ᱩᱱᱠᱩᱠᱩᱧ ᱟᱹᱠᱷᱨᱤᱧ ᱠᱚ ᱠᱟᱱᱟ ᱛᱚᱠᱷᱚᱱ ᱫᱚ ᱠᱤᱱᱛᱩ ᱤᱧ ᱵᱷᱟᱜᱤ ᱞᱟᱵ ᱤᱧ ᱧᱟᱢᱮᱫᱟ ᱢᱮᱱᱠᱷᱟᱡ ᱟᱹᱰᱤ ᱟᱭᱢᱟ ᱯᱨᱚᱯᱷᱤᱰ ᱦᱩᱭᱩᱜ ᱠᱟᱱᱛᱤᱧᱟᱹ ᱟᱨ ᱡᱚᱫᱤ ᱚᱱᱟ ᱛᱟᱞᱟᱨᱮ ᱚᱠᱟ ᱚᱠᱟ ᱫᱤᱱᱫᱚ ᱤᱧᱫᱚ ᱵᱟᱹᱧ ᱥᱮᱱᱫᱟᱲᱤᱜ ᱟ ᱨᱩᱣᱟᱹᱜ ᱟᱹᱧ ᱥᱮ ᱜᱤᱫᱽᱨᱟᱹᱭ ᱨᱩᱣᱟᱹᱜ ᱛᱤᱧᱟᱹ ᱩᱱᱥᱩᱢᱟᱹᱭ ᱟᱨ ᱢᱤᱫᱴᱮᱱ ᱦᱚᱲ ᱤᱧᱤᱧ ᱢᱮᱛᱟᱭᱟ ᱡᱮ ᱤᱧᱟᱹᱜ ᱡᱤᱱᱤᱥ ᱟᱹᱠᱷᱨᱤᱧ ᱩᱴᱩ ᱠᱟᱹᱛᱤᱧ ᱢᱮ ᱛᱚᱠᱷᱚᱱ ᱫᱚ ᱩᱱᱤᱫᱚᱭ ᱪᱮᱫᱞᱮᱠᱟᱭᱟ ᱡᱮ ᱟᱡ ᱡᱟᱭ ᱟᱹᱠᱷᱟᱨᱤᱧ ᱟᱠᱟᱫ ᱟ ᱚᱱᱟ ᱯᱨᱚᱯᱷᱤᱰ ᱠᱷᱚᱡ ᱚᱫᱷᱮᱠ ᱯᱚᱭᱥᱟ ᱟᱡ ᱮ ᱦᱟᱛᱟᱣ ᱠᱮᱫᱜᱤ ᱟᱨ ᱚᱱᱟᱠᱷᱚᱡ ᱦᱚᱸ ᱠᱚᱢ ᱯᱚᱭᱥᱟ ᱤᱧᱮ ᱤᱢᱟᱹᱧᱟ ᱚᱱᱟ ᱠᱷᱟᱹᱛᱤᱨ ᱛᱮ ᱤᱧᱟᱹᱜ ᱢᱚᱱᱮᱨᱮ ᱛᱟᱞᱟᱨᱮᱱᱦᱚᱲ ᱫᱚᱦᱚ ᱫᱚ ᱵᱟᱝ ᱴᱷᱤᱠᱟ ᱱᱤᱡᱮᱨ ᱡᱤᱱᱤᱥ ᱱᱤᱡᱮ ᱛᱮᱜᱤᱢ ᱟᱹᱠᱷᱨᱤᱧ ᱞᱮᱠᱟᱷᱟᱡᱜᱤ ᱟᱹᱰᱤ ᱱᱟᱯᱟᱭ ᱦᱩᱭᱩᱜ ᱟ ᱟᱨ ᱛᱟᱞᱟᱨᱮ ᱡᱚᱫᱤ ᱡᱟᱦᱟᱸᱭ ᱦᱚᱲᱮ ᱛᱟᱦᱮᱱ ᱠᱷᱟᱡ ᱩᱱᱤᱫᱚ ᱢᱮᱱᱠᱷᱟᱱ ᱫᱚ ᱟᱢᱫᱚ ᱜᱚᱲᱚ ᱫᱚ ᱵᱟᱭ ᱜᱚᱲᱚ ᱟᱢᱟ ᱮᱲᱮᱜᱤᱭ ᱮᱲᱮᱢᱤᱭᱟ